ᱩᱛᱱᱟᱹᱜ ᱠᱟᱱ ᱡᱮᱜᱮᱫ ᱵᱟᱨᱮᱛᱮ ᱤᱧᱟᱝ ᱫᱤᱥ ᱦᱩᱫᱤᱥ ᱫᱚ ᱢᱟᱹᱱᱢᱤ ᱠᱚ ᱩᱛᱱᱟᱹᱜ ᱠᱟᱱ ᱥᱚᱸᱜᱮ ᱛᱮ ᱛᱮ ᱛᱟᱞᱢᱤᱞ ᱡᱩᱞ ᱪᱟᱞᱟᱜ ᱵᱟᱝᱠᱚ ᱫᱟᱲᱮᱭᱟᱜ ᱠᱟᱱᱟ ᱠᱟᱨᱚᱱ ᱩᱱᱠᱩ ᱫᱚ ᱞᱟᱦᱟᱱ ᱛᱮᱭᱟᱜ ᱨᱮᱣᱟᱡᱽ ᱜᱮ ᱛᱟᱦᱮᱱ ᱠᱟᱱ ᱞᱟᱹᱜᱤᱫ ᱛᱮ ᱩᱱᱠᱩ ᱫᱚ ᱟᱹᱰᱤ ᱵᱮᱼᱡᱩᱨᱤ ᱠᱚ ᱟᱹᱭᱠᱟᱹᱣᱮᱫᱟ ᱟᱢ ᱪᱮᱫ ᱧᱮᱞ ᱮᱫᱟᱟᱢ ᱡᱮ ᱫᱷᱟᱹᱨᱛᱤ ᱵᱚᱫᱚᱞ ᱟᱠᱟᱱᱟ ᱫᱷᱟᱹᱨᱛᱤ ᱵᱚᱫᱚᱞ ᱟᱠᱟᱱᱟ ᱱᱚᱣᱟ ᱫᱚ ᱧᱮᱞᱫᱟ ᱡᱮ ᱥᱮᱫᱟᱭ ᱫᱚ ᱰᱟᱝᱨᱟ ᱜᱟᱹᱭ ᱠᱚᱛᱮ ᱠᱷᱮᱛ ᱠᱷᱮᱛ ᱠᱚ ᱥᱤᱭᱮᱫ ᱠᱟᱱ ᱛᱟᱦᱮᱸᱫᱼᱟ ᱱᱤᱛᱚᱜ ᱫᱚ ᱴᱮᱠᱴᱟᱨ ᱨᱚᱴᱟᱨ ᱛᱮ ᱪᱟᱥᱚᱜ ᱦᱩᱭᱩᱜᱚᱜ ᱠᱟᱱᱟ ᱦᱮᱸ ᱦᱚᱲ ᱠᱚ ᱫᱟᱱᱟ ᱠᱟᱹᱢᱤ ᱠᱚ ᱦᱚᱲ ᱜᱮᱫ ᱵᱟᱝ ᱠᱟᱛᱮᱫ ᱦᱟᱨᱵᱮᱥᱴᱟᱨ ᱛᱮᱠᱚ ᱜᱮᱫ ᱫᱟ ᱱᱤᱭᱟᱹᱠᱚ ᱵᱚᱫᱚᱞ ᱟᱠᱟᱱᱟ ᱟᱨ ᱡᱳᱜᱟᱡᱳᱜᱽ ᱡᱟᱱᱵᱟᱦᱚᱱ ᱛᱷᱮᱠᱮ ᱢᱳᱵᱟᱭᱤᱞ ᱥᱟᱱᱟᱢ ᱠᱤᱪᱷᱩ ᱟᱹᱰᱤ ᱛᱮᱫ ᱜᱮ ᱵᱚᱫᱚᱞ ᱟᱠᱟᱱᱟ ᱫᱷᱟᱹᱨᱛᱤ ᱨᱮ